ᱤᱧᱟᱹᱜ ᱩᱯᱨᱩᱢ ᱟᱨ ᱯᱚᱨᱤᱢᱟᱱ ᱰᱚᱜᱚᱨ ᱛᱟ ᱞᱤᱠᱟᱨᱮ ᱠᱟᱹᱴᱤᱡ ᱵᱮᱵᱥᱟ ᱠᱚᱫᱚ ᱱᱚᱣᱟ ᱠᱚᱜᱮ ᱡᱮᱢᱚᱱ ᱥᱤᱢ ᱟᱹᱥᱩᱞ ᱢᱮᱨᱚᱢ ᱟᱹᱥᱩᱞ ᱟᱹᱥᱩᱞ ᱦᱟᱨᱟ ᱵᱩᱨᱩ ᱠᱟᱛᱮᱫ ᱟᱹᱠᱷᱨᱤᱧ ᱞᱮᱠᱚ ᱠᱷᱟᱱ ᱚᱲᱟᱜ ᱨᱮ ᱜᱚᱲᱚ ᱞᱟᱹᱜᱤᱫᱼᱛᱮ ᱥᱮ ᱜᱷᱟᱨᱚᱸᱡᱽ ᱨᱮ ᱜᱚᱲᱚ ᱞᱟᱹᱜᱤᱫᱼᱛᱮ ᱟᱹᱰᱤᱜᱟᱱ ᱠᱟᱹᱣᱰᱤ ᱟᱨᱡᱟᱣ ᱜᱟᱱᱚᱜᱼᱟ ᱥᱟᱶᱥᱟᱶᱛᱮ ᱡᱮᱢᱚᱱ ᱵᱟᱡᱟᱨ ᱥᱟᱦᱟᱨ ᱠᱚᱨᱮᱜ ᱴᱷᱮᱞᱟ ᱜᱟᱹᱰᱤ ᱪᱮᱛᱟᱱ ᱨᱮ ᱡᱟᱦᱟᱸ ᱡᱷᱟᱞ ᱪᱚᱴᱯᱚᱴᱤ ᱡᱷᱟᱞᱢᱩᱲᱤ ᱥᱟᱶᱛᱮ ᱯᱷᱩᱪᱠᱟ ᱥᱟᱶᱛᱮ ᱪᱚᱯ ᱯᱚᱠᱚᱲᱤ ᱛᱮᱞᱮ ᱵᱷᱟᱡᱟ ᱮᱜᱽᱨᱳᱞ ᱪᱟᱣᱢᱤᱱ ᱱᱚᱣᱟ ᱠᱚ ᱵᱮᱵᱥᱟ ᱠᱟᱛᱮᱫ ᱦᱚᱸ ᱟᱵᱳ ᱥᱮᱻ ᱞᱮᱠᱷᱟᱱ ᱵᱚᱱ ᱟᱵᱚᱣᱟᱜ ᱜᱷᱟᱨᱚᱸᱡᱽ ᱟᱹᱰᱤ ᱥᱩᱞᱩᱠ ᱥᱮ ᱱᱤᱨᱟᱹᱭ ᱛᱮᱵᱚᱱ ᱪᱟᱹᱞᱩ ᱫᱟᱲᱮᱭᱟᱜᱼᱟ ᱟᱨ ᱚᱱᱠᱟᱜᱮ ᱡᱮᱢᱚᱱ ᱟᱨᱚ ᱥᱚᱵᱽᱡᱤ ᱵᱮᱵᱥᱟ ᱢᱮᱱᱟᱜᱼᱟ ᱟᱲᱟᱜ ᱥᱟᱠᱟᱢ ᱵᱮᱵᱥᱟ ᱠᱚ ᱦᱟᱹᱠᱩ ᱵᱮᱵᱥᱟ ᱢᱮᱱᱟᱜᱼᱟ ᱱᱚᱣᱟ ᱠᱚ ᱵᱮᱵᱥᱟ ᱠᱟᱛᱮᱫ ᱨᱮᱦᱚᱸ ᱱᱚᱣᱟ ᱠᱚᱜᱮ ᱤᱧᱟᱹᱜ ᱵᱮᱵᱥᱟ ᱛᱟᱹᱞᱤᱠᱟᱨᱮ ᱠᱟᱹᱴᱤᱡ ᱵᱮᱵᱥᱟ ᱢᱮᱱᱛᱮ ᱫᱚᱧ ᱢᱚᱱᱮᱭᱟ